ᱤᱧ ᱫᱩᱧ ᱯᱟᱲᱦᱟᱣ ᱠᱟᱱ ᱜᱮᱭᱟ ᱠᱟᱹᱴᱤᱡ ᱠᱷᱚᱱ ᱜᱮ ᱵᱟᱨᱦᱮ ᱨᱮ ᱢᱮᱱᱠᱷᱟᱱ ᱴᱚᱞᱟ ᱯᱟᱲᱟ ᱨᱮᱫᱚ ᱵᱟᱹᱧ ᱯᱟᱲᱦᱟᱣ ᱟᱠᱟᱱᱟ ᱵᱟᱨᱦᱮ ᱨᱮᱜᱮ ᱢᱤᱼᱢᱤᱫ ᱦᱳᱥᱴᱮᱞ ᱨᱮ ᱟᱫᱚ ᱦᱳᱥᱴᱮᱞ ᱨᱮ ᱟᱹᱨᱤᱪᱟᱞᱤ ᱦᱚᱛᱮᱡ ᱛᱮᱜᱮ ᱚᱞᱚᱜ ᱯᱟᱲᱟᱜ ᱫᱩᱧ ᱪᱮᱫ ᱟᱠᱟᱫᱟ ᱟᱨ ᱚᱸᱰᱮ ᱵᱮᱥ ᱠᱟᱡᱟᱠ ᱜᱮᱞᱮ ᱛᱟᱦᱮᱱ ᱠᱟᱱ ᱛᱟᱦᱮᱱᱟ ᱱᱚᱝᱠᱟ ᱞᱮᱠᱟᱛᱮ ᱟᱭᱢᱟ ᱨᱚᱠᱚᱢ ᱮᱱᱮᱡ ᱥᱮᱹᱨᱮᱹᱧ ᱦᱚᱛᱮᱛᱮ ᱠᱟᱹᱢᱤ ᱛᱮ ᱢᱤᱢᱤᱫ ᱵᱮᱣᱦᱟᱨ ᱜᱩᱱ ᱦᱚᱛᱮ ᱛᱮ ᱟᱭᱢᱟ ᱨᱚᱠᱚᱢ ᱜᱮᱞᱮ ᱪᱮᱫ ᱠᱟᱜᱼᱟ ᱟᱨ ᱚᱸᱰᱮ ᱫᱚ ᱴᱮᱱ ᱫᱷᱟᱹᱨᱤᱡ ᱜᱮ ᱯᱟᱲᱦᱟᱣ ᱠᱟᱛᱮ ᱤᱱᱟᱹ ᱠᱟᱛᱮ ᱫᱚ ᱚᱲᱟᱜ ᱨᱤᱧ ᱦᱮᱡ ᱮᱱᱟ ᱚᱲᱟᱜ ᱨᱮ ᱵᱟᱨ ᱵᱚᱪᱷᱚᱨ ᱴᱩᱭᱮᱞᱵᱷ ᱯᱟᱲᱦᱟᱣ ᱫᱷᱟᱹᱨᱤᱡ ᱫᱚ ᱵᱟᱹᱧ ᱮᱢ ᱫᱟᱲᱮᱣᱟᱠᱟᱫᱟ ᱩᱪᱪᱚᱢᱟᱫᱽᱫᱷᱚᱢᱤᱠ ᱫᱚ ᱤᱱᱟᱹ ᱠᱟᱛᱮ ᱤᱱᱟᱹ ᱤᱭᱟᱹ ᱛᱮᱜᱮᱧ ᱵᱟᱜᱤ ᱠᱮᱫᱟ ᱟᱫᱚ ᱩᱢᱮᱹᱨ ᱦᱤᱥᱟᱹᱵᱽ ᱛᱮ ᱵᱟᱯᱞᱟ ᱨᱮᱭᱟᱜ ᱤᱭᱟᱹ ᱵᱚᱱᱫᱳ ᱵᱚᱥᱛᱳ ᱦᱳᱭᱮᱱ ᱛᱮ ᱯᱟᱲᱦᱟᱜ ᱫᱚ ᱵᱟᱹᱧ ᱞᱟᱦᱟ ᱥᱮᱱ ᱫᱟᱲᱮᱭᱟᱫᱟ ᱟᱨ ᱮᱱᱠᱟ ᱛᱮᱜᱮ ᱯᱟᱲᱦᱟᱜ ᱫᱩᱧ ᱢᱩᱪᱟᱹᱫ ᱠᱮᱫᱼᱟ